ᱥᱟᱱᱛᱟᱲᱤ ᱯᱟᱹᱨᱥᱤ ᱨᱮᱭᱟᱜ ᱮᱴᱟᱜ ᱚᱨᱜᱟᱱ ᱞᱮᱠᱟᱛᱮ ᱢᱮᱱ ᱜᱟᱱᱚᱜᱼᱟ ᱡᱟᱦᱟᱸ ᱞᱮᱠᱟ ᱟᱵᱚ ᱫᱚᱵᱚᱱ ᱪᱤᱠᱤᱛᱮ ᱞᱟᱹᱭᱟᱵᱚᱱ ᱫᱟᱠᱟ ᱡᱚᱢ ᱟᱨ ᱫᱟᱜ ᱧᱩ ᱚᱱᱟ ᱦᱤᱥᱟᱹᱵᱽᱛᱮ ᱦᱤᱱᱫᱤ ᱛᱮᱵᱚᱱ ᱧᱮᱞᱟ ᱮᱱᱠᱷᱟᱱ ᱫᱚ ᱫᱟᱠᱟ ᱡᱚᱢ ᱫᱚᱠᱚ ᱞᱟᱹᱭᱟ ᱠᱷᱟᱱᱟ ᱫᱟᱜ ᱧᱩ ᱫᱚᱠᱚ ᱞᱟᱹᱭᱟ ᱯᱤᱱᱟ ᱮᱱᱠᱷᱟᱱ ᱠᱤᱪᱷᱩᱴᱟ ᱫᱚ ᱢᱤᱫᱚᱜ ᱠᱟᱱ ᱜᱮᱭᱟ ᱦᱟᱸᱜ ᱞᱮᱝᱜᱩᱭᱮᱡᱽ ᱦᱤᱥᱟᱹᱵᱽᱛᱮ ᱟᱠᱚᱣᱟᱜ ᱫᱚ ᱢᱟᱱᱮ ᱮᱴᱟᱜᱼᱜᱮ ᱟᱸᱡᱚᱢᱚᱜᱼᱟ ᱡᱟᱦᱟᱸ ᱞᱮᱠᱟ ᱟᱨᱚ ᱡᱩᱫᱤ ᱟᱵᱚ ᱩᱫᱟᱦᱚᱨᱚᱱ ᱵᱚᱱ ᱮᱢᱟᱵᱚᱱ ᱪᱮᱬᱮ ᱫᱚᱭ ᱟᱵᱚᱜᱼᱟ ᱢᱮᱨᱚᱢ ᱫᱚᱭ ᱵᱩᱨᱩᱢᱟᱭ ᱜᱟᱹᱭ ᱫᱚᱭ ᱵᱩᱨᱩᱢᱟᱭ ᱦᱚᱲ ᱫᱚᱭ ᱫᱩᱲᱩᱵᱽᱼᱟᱭ ᱟᱨ ᱪᱮᱬᱮ ᱫᱚᱠᱚ ᱟᱵᱚᱜ ᱟᱠᱚ ᱚᱱᱠᱟᱜᱮ ᱡᱩᱫᱤ ᱦᱤᱱᱫᱤ ᱛᱮᱵᱚᱱ ᱧᱮᱞᱟᱵᱚᱱ ᱮᱱᱠᱷᱟᱱ ᱫᱚ ᱡᱟᱦᱟᱸ ᱫᱩᱲᱩᱵ ᱫᱚ ᱚᱱᱟᱫᱚ ᱵᱮᱴᱷᱱᱟ ᱚᱱᱟᱦᱚᱸ ᱵᱮᱴᱷᱱᱟ ᱠᱚ ᱢᱮᱱᱟᱠᱚ ᱡᱟᱦᱟᱸᱭ ᱪᱮᱬᱮ ᱫᱩᱲᱩᱵ ᱠᱟᱱᱟᱭ ᱩᱱᱤᱦᱚᱸ ᱵᱮᱴᱷᱱᱟ ᱜᱮᱠᱚ ᱢᱮᱛᱟᱭ ᱟᱠᱚ ᱡᱟᱦᱟᱸᱭ ᱜᱟᱹᱭ ᱫᱩᱲᱩᱵ ᱠᱟᱱᱟᱭ ᱩᱱᱤᱦᱚᱸ ᱵᱮᱴᱷᱱᱟ ᱜᱮᱠᱚ ᱢᱮᱛᱟᱭ ᱠᱟᱱᱟ ᱡᱟᱦᱟᱸᱭ ᱦᱚᱲᱮ ᱫᱩᱲᱩᱵ ᱠᱟᱱᱟᱭ ᱩᱱᱤᱦᱚᱸ ᱵᱮᱴᱷᱱᱟ ᱜᱮᱠᱚ ᱢᱮᱛᱟᱭᱟ ᱠᱚ ᱢᱮᱱᱠᱷᱟᱱ ᱟᱵᱚᱣᱟᱜ ᱪᱤᱠᱤ ᱚᱨᱜᱟᱱ ᱨᱮᱫᱚ ᱟᱹᱰᱤ ᱡᱩᱫᱟᱹᱜᱮ ᱢᱮᱱᱟᱜᱼᱟ ᱡᱟᱦᱟᱸ ᱫᱚ ᱴᱷᱟᱹᱣᱠᱟᱹ ᱴᱷᱟᱹᱣᱠᱟᱹᱵᱚᱱ ᱢᱮᱱ ᱠᱟᱱᱟᱵᱚᱱ ᱥᱮ ᱴᱷᱟᱹᱣᱠᱟᱹ ᱴᱷᱟᱹᱣᱠᱟ ᱟᱸᱡᱚᱢ ᱛᱮᱦᱚᱸ ᱴᱷᱤᱠᱚᱜᱼᱟ ᱡᱮ ᱚᱱᱟᱫᱚ ᱚᱠᱟ ᱚᱨᱜᱟᱱᱥ ᱠᱟᱱᱟ ᱢᱚᱛᱞᱚᱵ ᱦᱚᱲ ᱠᱟᱱᱟᱭ ᱥᱮ ᱡᱟᱱᱣᱟᱨ ᱠᱟᱱᱟᱭ ᱥᱮ ᱪᱮᱬᱮ ᱠᱟᱱᱟᱭ ᱥᱮ ᱪᱤᱞᱤ ᱠᱟᱱᱟᱭ ᱚᱱᱠᱟ ᱚᱱᱟ ᱚᱨᱜᱟᱱ ᱛᱮᱜᱮ ᱟᱵᱚᱫᱚ ᱨᱤᱡᱷᱟᱹᱣᱮᱱᱟ ᱡᱟᱦᱟᱸ ᱢᱚᱱᱮ ᱦᱤᱡᱩᱜᱼᱟ ᱚᱱᱟ ᱨᱤᱡᱷᱟᱹᱣᱮᱱᱟ ᱢᱚᱱᱮ ᱫᱚ ᱟᱵᱚᱣᱟᱜ ᱫᱚ ᱱᱚᱣᱟ ᱚᱨᱜᱟᱱᱥ ᱛᱮᱜᱮ ᱴᱷᱟᱹᱣᱠᱟᱹᱜᱼᱟ ᱡᱟᱦᱟᱸ ᱞᱮᱠᱟ ᱫᱚᱛᱚ ᱦᱚᱨᱚᱜᱽ ᱢᱮ ᱯᱮᱱᱴ ᱦᱚᱨᱚᱜᱽ ᱢᱮ ᱟᱨ ᱥᱳᱭᱮᱴᱟᱨ ᱫᱚ ᱦᱚᱨᱚᱜᱽ ᱢᱮ ᱱᱚᱣᱟ ᱵᱟᱵᱚᱫ ᱛᱮᱫᱚ ᱢᱤᱫᱚᱜ ᱠᱟᱱ ᱜᱮᱭᱟ ᱢᱮᱱᱠᱷᱟᱱ ᱡᱟᱦᱟᱸ ᱡᱮ ᱦᱤᱱᱫᱤ ᱛᱮᱠᱚ ᱞᱟᱹᱭᱟᱠᱚ ᱯᱮᱦᱮᱱᱱᱟ ᱠᱷᱟᱱᱟ ᱯᱤᱱᱟ ᱚᱱᱟ ᱠᱚᱫᱚ ᱢᱤᱫᱴᱤᱡ ᱚᱣᱟᱨᱰ ᱨᱮᱜᱮ ᱟᱹᱰᱤᱜᱟᱱ ᱦᱤᱡᱩᱜᱼᱟ ᱟᱨ ᱟᱵᱚ ᱪᱤᱠᱤᱛᱮ ᱡᱩᱫᱤᱵᱚᱱ ᱞᱟᱹᱭᱟ ᱮᱸᱰᱮᱠᱷᱟᱱ ᱫᱚ ᱡᱟᱦᱟᱸ ᱡᱤᱱᱤᱥᱜᱮ ᱠᱟᱹᱡ ᱱᱟᱥᱮᱱᱟᱜ ᱫᱚ ᱵᱷᱤᱱᱟᱹ ᱵᱷᱤᱱᱟᱹᱛᱮ ᱵᱩᱡᱷᱟᱹᱣ ᱫᱟᱲᱮᱭᱟᱜᱼᱟᱵᱚᱱ ᱫᱟᱜ ᱫᱚ ᱧᱩ ᱫᱟᱠᱟ ᱫᱚ ᱛᱚᱜᱚᱡ ᱠᱟᱛᱮᱫ ᱡᱚᱢ ᱢᱮ ᱟᱨ ᱡᱮᱞᱮᱠᱟ ᱢᱮᱱ ᱦᱩᱭᱱᱟ ᱡᱮ ᱥᱤᱢ ᱫᱚᱠᱚ ᱚᱵᱚᱨᱟ ᱢᱮᱨᱚᱢ ᱫᱚᱠᱚ ᱵᱩᱨᱩᱢᱟ ᱪᱮᱬᱮ ᱫᱚᱠᱚ ᱟᱵᱚᱜᱼᱟ ᱦᱚᱲ ᱫᱚᱠᱚ ᱫᱩᱲᱩᱵᱽᱼᱟ ᱢᱮᱱᱠᱷᱟᱱ ᱱᱚᱣᱟ ᱠᱚᱫᱚ ᱴᱷᱟᱹᱣᱠᱟᱹ ᱴᱷᱟᱹᱣᱠᱟᱹ ᱵᱩᱡᱷᱟᱹᱜ ᱠᱟᱱᱟ ᱡᱮ ᱚᱠᱚᱭ ᱫᱩᱲᱩᱵᱽᱼᱟᱭ ᱚᱠᱚᱭ ᱚᱵᱚᱨᱟᱭ ᱚᱠᱚᱭ ᱵᱩᱨᱩᱢᱟᱭ ᱛᱳ ᱱᱚᱜᱼᱚᱱᱟ ᱠᱚ ᱢᱮᱱ ᱠᱟᱛᱮᱜᱮ ᱟᱵᱚᱣᱟᱜ ᱪᱤᱠᱤ ᱫᱚ ᱦᱤᱱᱫᱤ ᱠᱷᱚᱱᱟᱜ ᱫᱚ ᱵᱟᱝ ᱫᱤᱠᱩ ᱟᱲᱟᱝ ᱠᱷᱚᱱᱟᱜ ᱫᱚ ᱮᱴᱟᱜ ᱨᱤᱡᱷᱟᱹᱣᱟᱱᱟ ᱢᱮᱱ ᱛᱮᱵᱚᱱ ᱵᱩᱡᱷᱟᱹᱣ ᱫᱟᱲᱮᱭᱟᱜᱼᱟ ᱵᱚᱱ